ᱟᱞᱮ ᱱᱚᱣᱟ ᱯᱩᱨᱩᱞᱤᱭᱟᱹ ᱯᱚᱱᱚᱛ ᱨᱮ ᱟᱞᱮ ᱢᱩᱰᱟᱹ ᱟᱨ ᱥᱟᱱᱛᱟᱲ ᱡᱟᱹᱛᱤ ᱢᱮᱱᱟᱜ ᱞᱮᱭᱟ ᱥᱟᱱᱛᱟᱲ ᱟᱨ ᱢᱩᱰᱟᱹ ᱫᱚ ᱵᱟᱱᱟᱨ ᱠᱚᱣᱟᱜ ᱚᱲᱟᱜ ᱫᱚ ᱦᱩᱭᱩᱜ ᱠᱟᱱ ᱜᱮᱭᱟ ᱜᱟᱡᱟᱲ ᱫᱷᱟᱨᱮ ᱨᱮᱜᱮ ᱟᱞᱮᱭᱟᱜ ᱧᱮᱞᱼᱧᱮᱯᱮᱞ ᱫᱚ ᱦᱩᱭᱩᱜᱼᱟ ᱟᱞᱮ ᱩᱱᱠᱩ ᱟᱛᱳ ᱛᱮᱞᱮ ᱥᱮᱱᱼᱱᱟ ᱠᱤᱝᱵᱟ ᱩᱱᱠᱩ ᱟᱞᱮ ᱟᱛᱳ ᱛᱮᱠᱚ ᱦᱮᱡᱼᱱᱟ ᱟᱞᱮ ᱟᱛᱳ ᱛᱮᱠᱚ ᱛᱟᱲᱟᱢ ᱛᱟᱯᱼᱮᱱᱟ ᱩᱱ ᱨᱮᱜᱮ ᱨᱚᱲᱼᱨᱚᱯᱚᱲ ᱫᱚ ᱟᱨ ᱦᱟᱴ ᱵᱟᱡᱟᱨ ᱠᱚᱨᱮ ᱧᱮᱯᱮᱞ ᱧᱟᱯᱟᱢ ᱟᱨ ᱩᱱᱠᱩ ᱨᱮᱱ ᱜᱤᱫᱽᱨᱟᱹ ᱠᱚ ᱟᱞᱮ ᱠᱚ ᱢᱤᱫ ᱥᱚᱸᱜᱮ ᱛᱮ ᱤᱥᱠᱩᱞ ᱨᱮᱞᱮ ᱚᱞᱚᱜ ᱯᱟᱲᱦᱟᱜᱚᱜᱼᱟ ᱟᱨ ᱡᱟᱦᱟᱱᱟᱜ ᱡᱩᱫᱤ ᱚᱥᱩᱵᱤᱫᱟ ᱦᱩᱭ ᱞᱮᱱᱠᱷᱟᱱ ᱫᱩᱠ ᱨᱮ ᱥᱩᱠᱷ ᱨᱮ ᱠᱟᱹᱴᱤᱡ ᱞᱮ ᱜᱚᱲᱚ ᱜᱚᱲᱚᱜ ᱜᱮᱭᱟ ᱡᱟᱦᱟᱸᱱᱟᱜ ᱵᱟᱭᱪᱟᱱᱥ ᱦᱩᱭᱮᱱ ᱜᱮᱭᱟ ᱟᱞᱮ ᱚᱸᱰᱮ ᱠᱷᱚᱱᱞᱮ ᱩᱱᱠᱩ ᱠᱚ ᱞᱮ ᱞᱟᱹᱭᱟᱠᱚᱣᱟ ᱟᱞᱮ ᱟᱞᱮ ᱩᱱᱠᱩ ᱞᱮ ᱞᱟᱹᱭᱟᱠᱚᱣᱟ ᱚᱱᱠᱟ ᱠᱟᱛᱮ ᱜᱮ ᱟᱞᱮᱭᱟᱜ ᱫᱚᱞᱮ ᱛᱟᱦᱮᱱᱟ ᱟᱨ ᱚᱱᱠᱟ ᱠᱟᱛᱮ ᱜᱮ ᱟᱞᱮ ᱫᱚᱞᱮ ᱱᱚᱣᱟ ᱵᱩᱨᱩ ᱵᱩᱨᱩ ᱜᱟᱡᱟᱲ ᱫᱷᱟᱨᱮ ᱨᱮᱫᱚ ᱢᱮᱱᱟᱜ ᱞᱮᱭᱟ